ᱤᱧ ᱨᱮᱱ ᱟᱭᱩᱼᱵᱟᱵᱟ ᱢᱟᱢᱟ ᱢᱟᱢᱟᱵᱟ ᱢᱟᱢᱟ ᱜᱚ ᱫᱚ ᱡᱟᱹᱥᱛᱤ ᱫᱚ ᱵᱟᱝᱠᱚ ᱥᱮᱪᱮᱫ ᱫᱟᱲᱮ ᱠᱟᱹᱣᱫᱟ ᱩᱱ ᱚᱠᱛᱚ ᱥᱮᱪᱮᱫ ᱨᱮᱱᱟᱜ ᱪᱚᱞ ᱦᱚᱸ ᱱᱩᱱᱟᱹᱜ ᱫᱚ ᱵᱟᱝ ᱛᱟᱦᱮᱸ ᱠᱟᱱᱟ ᱟᱨ ᱥᱮᱪᱮᱫ ᱪᱚᱞ ᱛᱟᱦᱮᱸ ᱠᱟᱱ ᱨᱮᱦᱚᱸ ᱚᱲᱟᱜ ᱨᱮᱱᱟᱜ ᱟᱹᱰᱤ ᱟᱱᱟᱴ ᱮᱸᱴᱠᱮᱴᱚᱲᱮ ᱠᱷᱟᱹᱛᱤᱨᱛᱮ ᱩᱱᱠᱩ ᱠᱚᱫᱚ ᱥᱮᱪᱮᱫ ᱨᱮᱱᱟᱜ ᱯᱟᱹᱣᱲᱤ ᱫᱚ ᱵᱟᱝᱠᱚ ᱞᱟᱦᱟ ᱫᱟᱲᱮ ᱟᱠᱟᱣᱫᱟ ᱠᱟᱹᱴᱤᱪ ᱩᱢᱮᱹᱨ ᱨᱮ ᱵᱷᱟᱹᱞᱤ ᱥᱮᱪᱮᱫ ᱧᱟᱢ ᱞᱮᱠᱟᱱᱟᱜ ᱫᱟᱣ ᱦᱚᱸ ᱵᱟᱠᱚ ᱧᱟᱢ ᱟᱠᱟᱫᱟ ᱪᱮᱞᱮᱧᱡ ᱨᱮᱭᱟᱜ ᱠᱟᱛᱷᱟ ᱢᱮᱱ ᱞᱮᱠᱷᱟᱱ ᱫᱚ ᱢᱮᱱᱜᱚᱜᱼᱟ ᱱᱤᱛ ᱚᱠᱛᱚ ᱫᱚ ᱞᱟᱦᱟ ᱠᱷᱚᱱ ᱫᱚ ᱱᱤᱛᱚᱜ ᱨᱮᱱᱟᱜ ᱡᱟᱦᱟᱸ ᱥᱮᱪᱮᱫ ᱨᱮᱱᱟᱜ ᱟᱹᱨᱤ ᱠᱚ ᱥᱮᱪᱮᱫ ᱨᱮᱱᱟᱜ ᱡᱟᱦᱟᱸ ᱥᱩᱡᱳᱜ ᱥᱩᱵᱤᱫᱷᱟ ᱚᱱᱟ ᱠᱚᱫᱚ ᱟᱹᱰᱤ ᱛᱮᱜ ᱜᱮ ᱞᱟᱦᱟ ᱦᱮᱡ ᱟᱠᱟᱱᱟ ᱱᱤᱛ ᱚᱠᱛᱚ ᱨᱮᱱᱟᱜ ᱠᱟᱛᱷᱟ ᱢᱮᱱ ᱞᱮᱠᱷᱟᱱ ᱱᱤᱛᱚᱜ ᱡᱟᱦᱟᱸᱭ ᱥᱮᱪᱮᱫ ᱰᱟᱦᱟᱨ ᱨᱮ ᱵᱟᱹᱱᱩᱭᱟ ᱩᱱᱤ ᱞᱮᱠᱟ ᱫᱚ ᱵᱷᱟᱹᱲᱩᱢᱵᱷᱟᱜ ᱦᱚᱲ ᱢᱮᱱᱫᱚ ᱵᱷᱟᱹᱲᱩᱢᱵᱷᱟᱜ ᱜᱤᱫᱽᱨᱟᱹ ᱫᱚ ᱚᱠᱚᱭᱦᱚᱸ ᱵᱟᱹᱱᱩᱜ ᱠᱚᱣᱟ ᱩᱱᱤ ᱫᱚ ᱱᱟᱯᱟᱭ ᱢᱮᱱᱛᱮᱫᱚ ᱚᱠᱚᱭᱦᱚᱸ ᱵᱟᱝᱠᱚ ᱩᱨᱩᱢᱮᱭᱟ ᱚᱱᱟᱛᱮ ᱥᱮᱪᱮᱫ ᱞᱟᱦᱟᱱᱛᱤ ᱨᱮᱫᱚ ᱮᱠᱟᱞᱜᱮ ᱥᱟᱱᱟᱢ ᱠᱚᱜᱮ ᱛᱟᱦᱮᱱ ᱫᱚ ᱞᱮᱠ ᱠᱟᱱ ᱛᱟᱵᱳᱱᱟ